ᱦᱮᱞᱳ ᱚ ᱟᱹᱞᱤᱧ ᱢᱤᱫ ᱟᱛᱳ ᱠᱷᱚᱱᱟᱜ ᱞᱤᱧ ᱞᱟᱹᱭᱮᱜᱼᱟ ᱥᱩᱥᱱᱤᱜᱟᱹᱲᱭᱟᱹ ᱟᱛᱳ ᱠᱷᱚᱱᱟᱜ ᱟᱫᱚ ᱟᱹᱵᱤᱱ ᱰᱟᱠᱴᱚᱨ ᱥᱟᱦᱮᱵᱽ ᱜᱮᱵᱤᱱ ᱞᱟᱹᱭᱮᱜᱼᱟ ᱥᱮ ᱟᱹᱞᱤᱧᱟᱜ ᱢᱤᱫᱴᱤᱡ ᱠᱩᱠᱞᱤ ᱢᱮᱱᱟᱜᱼᱟ ᱯᱩᱨᱵᱤ ᱥᱤᱝᱵᱷᱩᱢ ᱦᱚᱱᱚᱛ ᱨᱮ ᱥᱩᱨᱼᱥᱟᱺᱜᱤᱧ ᱟᱛᱳ ᱠᱚᱨᱮᱱ ᱱᱟᱜ ᱢᱟᱱᱮ ᱟᱹᱰᱤᱜᱟᱱ ᱟᱡᱟᱨᱼᱵᱤᱢᱟᱨ ᱚᱱᱠᱟᱱ ᱦᱚᱲ ᱠᱚ ᱦᱮᱱᱟᱜ ᱠᱚᱣᱟ ᱟᱫᱚ ᱚᱱᱟ ᱪᱤᱠᱤᱛᱥᱟ ᱨᱮᱱᱟᱜ ᱥᱩᱵᱤᱫᱟ ᱵᱟᱠᱷᱨᱟ ᱜᱮ ᱱᱟᱦᱟᱜ ᱞᱤᱧ ᱠᱩᱞᱤ ᱵᱮᱱᱟ ᱡᱮᱢᱚᱱ ᱯᱩᱨᱵᱤ ᱥᱤᱝᱵᱷᱩᱢ ᱦᱚᱱᱚᱛ ᱨᱮ ᱡᱟᱦᱟᱸᱛᱤᱱᱟᱹᱜ ᱜᱮ ᱟᱹᱛᱩ ᱠᱚ ᱵᱟᱡᱟᱨ ᱠᱚ ᱢᱮᱱᱟᱜᱼᱟ ᱚᱱᱟ ᱥᱩᱨ ᱥᱟᱺᱜᱤᱧ ᱠᱚᱨᱮᱱᱟᱜ ᱰᱟᱠᱛᱟᱨ ᱚᱲᱟᱜ ᱨᱮᱱᱟᱜ ᱡᱟᱱᱠᱟᱨᱤ ᱞᱤᱧ ᱫᱚᱨᱠᱟᱨᱚᱜ ᱠᱟᱱ ᱛᱟᱦᱮᱱᱟ ᱵᱷᱮᱞᱟᱭᱯᱟᱦᱟᱲᱤ ᱨᱮ ᱢᱮᱱᱟᱜᱼᱟ ᱟᱨᱦᱚᱸ ᱡᱟᱦᱟᱸ ᱠᱚᱨᱮ

ᱟᱪᱪᱷᱟ ᱟᱪᱪᱷᱟ ᱦᱚᱸ ᱩᱱᱠᱩ ᱟᱪᱪᱷᱟ ᱟᱨ ᱩᱱᱠᱩ ᱤᱫᱤ ᱵᱟᱠᱷᱨᱟ ᱮᱢᱵᱩᱞᱮᱱᱥ ᱠᱚ ᱡᱟᱦᱟᱸᱭ ᱡᱮᱢᱚᱱ ᱪᱮᱫ ᱞᱤᱧ ᱢᱮᱱᱟ ᱨᱳᱰ ᱮᱠᱥᱤᱰᱮᱱᱴ ᱠᱚ ᱩᱱᱠᱩ ᱵᱟᱠᱷᱨᱟ ᱮᱢᱵᱩᱞᱮᱱᱥ ᱠᱚ ᱟᱪᱪᱷᱟ ᱦᱳᱭ ᱚᱱᱟ ᱜᱮ ᱡᱟᱱᱠᱟᱨᱤ ᱞᱤᱧ ᱠᱷᱚᱡᱚᱜ ᱠᱟᱱ ᱛᱟᱦᱮᱱᱟ ᱪᱮᱫᱟᱜ ᱥᱮ ᱟᱞᱮ ᱱᱚᱛᱮ ᱨᱮ ᱱᱟᱜ ᱠᱤᱪᱷᱩ ᱜᱟᱱ ᱚᱱᱠᱟ ᱦᱚᱲ ᱢᱮᱱᱟᱜ ᱠᱚᱣᱟ ᱟᱫᱚ ᱡᱟᱱᱠᱟᱨᱤ ᱵᱟᱝᱛᱮ ᱪᱮᱫ ᱦᱚᱸ ᱵᱟᱝᱞᱤᱧ ᱞᱟᱹᱭ ᱵᱟᱲᱟ ᱦᱟᱠᱟᱫ ᱠᱚᱣᱟ ᱠᱩᱞᱤ ᱵᱟᱲᱟᱭᱮᱫ ᱞᱤᱧ ᱛᱟᱦᱮᱱᱟᱠᱚ ᱟᱫᱚ ᱱᱤᱛᱳᱜ ᱡᱟᱱᱠᱟᱨᱤ ᱞᱤᱧ ᱞᱟᱹᱭ ᱠᱮᱜᱼᱟ ᱧᱟᱢ ᱠᱮᱜᱼᱟ ᱱᱟᱜ ᱟᱫᱚᱞᱤᱧ ᱞᱟᱹᱭᱟᱠᱚᱣᱟ